ᱦᱮᱞᱳ ᱟᱪᱪᱷᱟ ᱟᱢ ᱚᱠᱚᱭᱮᱢ ᱢᱮᱱᱮᱫᱼᱟ ᱟᱪᱪᱷᱟ ᱦᱳᱭ ᱟᱨ ᱤᱧᱫᱚ ᱱᱟᱦᱟᱜ ᱥᱚᱢᱟᱡᱽ ᱥᱩᱥᱟᱹᱨᱤᱭᱟᱹ ᱢᱮᱱᱮᱫᱼᱟ ᱦᱟᱸᱜ ᱟᱫᱚ ᱦᱳᱭ ᱟᱢ ᱴᱷᱮᱱ ᱵᱟᱲᱟᱭ ᱥᱟᱱᱟᱭᱤᱧ ᱠᱟᱱᱟ ᱠᱤ ᱟᱯᱮ ᱚᱱᱟ ᱟᱛᱳ ᱥᱩᱨ ᱫᱷᱟᱨᱮ ᱯᱟᱥᱮ ᱦᱚᱲ ᱠᱚ ᱦᱳᱭ ᱦᱟᱸᱜ ᱪᱮᱫ ᱠᱚ ᱠᱚ ᱠᱟᱹᱢᱤ ᱠᱟᱱᱟ ᱥᱮ ᱵᱟᱡᱟᱨ ᱠᱟᱹᱢᱤ ᱠᱚ ᱠᱚ ᱪᱟᱞᱟᱜᱼᱟ ᱥᱮ ᱚᱲᱟᱜ ᱨᱮ ᱟᱛᱳ ᱚᱲᱟᱜ ᱨᱮᱜᱮ ᱪᱟᱥᱵᱟᱥ ᱨᱮᱜᱮ ᱠᱚ ᱠᱟᱹᱢᱤᱭᱟ ᱟᱫᱚ ᱚᱱᱟ ᱦᱩᱱᱟᱹᱝ ᱟᱹᱞᱤᱧ ᱟᱯᱮ ᱟᱛᱳ ᱨᱮᱭᱟᱜ ᱥᱮ ᱚᱱᱟ ᱥᱩᱨ ᱟᱛᱳ ᱠᱚᱨᱮᱱᱟᱜ ᱵᱟᱲᱟᱭ ᱥᱟᱱᱟᱭᱮᱫᱤᱧᱟᱹ ᱟᱫᱚ ᱟᱫᱚᱢ ᱞᱟᱹᱭᱫᱟᱲᱮᱭᱟᱹᱧᱟᱹ ᱦᱩᱱᱟᱹᱝ

ᱟᱪᱪᱷᱟ ᱟᱪᱪᱷᱟ ᱟᱪᱪᱷᱟ ᱟᱪᱪᱷᱟ ᱩᱱᱠᱩ ᱫᱚ ᱚᱠᱟ ᱠᱚᱥᱮᱫ ᱠᱟᱹᱢᱤ ᱠᱚ ᱠᱚ ᱪᱟᱞᱟᱜᱼᱟ ᱚᱱᱟᱢ ᱞᱟᱹᱭᱫᱟᱲᱮᱭᱟᱹᱧᱟᱹ ᱟᱪᱪᱷᱟ ᱢᱟᱨᱟᱝ ᱢᱟᱨᱟᱝ ᱥᱚᱦᱚᱨ ᱠᱚᱨᱮ ᱠᱚ ᱦᱳᱭ ᱢᱟᱨᱟᱝ ᱢᱟᱨᱟᱝ ᱥᱚᱦᱚᱨ ᱠᱚᱨᱮ ᱠᱚ ᱠᱟᱹᱢᱤᱭᱟ ᱟᱪᱪᱷᱟ ᱦᱳᱭ ᱟᱫᱚ ᱚᱱᱟ ᱱᱤᱭᱟᱹ ᱠᱟᱛᱷᱟ ᱠᱚᱜᱮ ᱵᱟᱰᱟᱭ ᱥᱟᱱᱟᱭᱤᱧ ᱠᱟᱱ ᱛᱟᱦᱮᱫ ᱟᱨ ᱟᱢᱟᱜ ᱟᱹᱰᱤ ᱟᱹᱰᱤ ᱥᱟᱨᱦᱟᱣ ᱱᱚᱣᱟ ᱠᱟᱛᱷᱟ ᱞᱟᱹᱭ ᱨᱮᱭᱟᱜ ᱟᱨ ᱚᱠᱛᱚ ᱮᱢ ᱨᱮᱭᱟᱜ ᱛᱚ ᱢᱟ ᱮᱱᱠᱷᱟᱱ ᱟᱨᱦᱚᱸ ᱱᱚᱝᱠᱟᱜᱮ ᱫᱚᱲᱦᱟ ᱦᱚᱧ ᱯᱷᱳᱱᱟ ᱱᱟᱦᱟᱜ ᱦᱮᱸᱥᱮ ᱟᱨ ᱠᱟᱛᱷᱟᱭᱟᱞᱟᱝ ᱟᱨ ᱡᱟᱦᱟᱸ ᱱᱟᱜ ᱜᱮ ᱱᱚᱝᱠᱟ ᱦᱳᱭ ᱞᱟᱹᱭᱟᱞᱤᱧ ᱛᱚ ᱢᱟ ᱮᱱᱠᱷᱟᱱ ᱛᱮᱦᱮᱧ ᱫᱚ ᱱᱤᱝᱠᱟᱹ ᱜᱮ ᱜᱟᱞᱢᱟᱨᱟᱜ ᱟᱞᱟᱝ ᱟᱨᱦᱚᱸ ᱫᱚᱲᱦᱟ ᱡᱟᱦᱟᱱᱟᱜ ᱵᱟᱰᱟᱭ ᱥᱟᱱᱟᱞᱤᱧ ᱠᱷᱟᱱ ᱵᱟᱰᱟᱭ ᱥᱟᱱᱟᱭᱤᱧ ᱠᱷᱟᱱ ᱱᱟᱦᱟᱜ ᱤᱧ ᱯᱷᱳᱱ ᱫᱚᱲᱦᱟ ᱟᱢᱟ ᱦᱮᱸᱥᱮ ᱦᱳᱭ ᱴᱷᱤᱠ ᱜᱮᱭᱟ ᱛᱚᱵᱮ ᱫᱚᱦᱚᱭᱮᱫ ᱟᱹᱧ ᱦᱮᱸ